ᱥᱟᱦᱟᱨ ᱠᱷᱚᱱ ᱤᱧᱟᱹᱜ ᱴᱚᱴᱷᱟ ᱨᱮᱱᱟᱜ ᱦᱚᱲᱢᱚ ᱥᱟᱶᱟᱨ ᱢᱟᱹᱱ ᱫᱚ ᱫᱚᱢᱮ ᱵᱷᱟᱜᱮᱫᱚ ᱵᱟᱝ ᱪᱮᱫᱟᱜ ᱥᱮ ᱥᱩᱨ ᱥᱩᱯᱩᱨ ᱨᱮ ᱦᱟᱥ ᱯᱟᱛᱟᱞ ᱠᱚ ᱵᱟᱹᱱᱩᱜᱼᱟ ᱤᱧ ᱵᱷᱟᱜᱮ ᱦᱚᱲᱢᱚ ᱥᱟᱶᱟᱨ ᱨᱮᱱᱟᱜ ᱥᱩᱵᱤᱫᱷᱟ ᱧᱟᱢ ᱞᱟᱹᱜᱤᱫ ᱥᱟᱦᱟᱨ ᱨᱮ ᱛᱟᱦᱮᱸ ᱫᱚ ᱵᱟᱡᱟᱨ ᱥᱟᱦᱟᱨ ᱠᱚᱨᱮᱫᱚ ᱱᱟᱯᱟᱭ ᱦᱟᱥᱯᱟᱛᱟᱞ ᱠᱚ ᱠᱷᱮᱞᱚᱰ ᱰᱟᱹᱦᱤᱠᱚ ᱟᱭᱢᱟ ᱚᱱᱠᱟᱱ ᱦᱚᱲᱢᱚ ᱥᱟᱶᱟᱨ ᱵᱷᱟᱜᱮ ᱛᱟᱦᱮᱱ ᱞᱟᱹᱜᱤᱫ ᱥᱩᱡᱩᱜ ᱥᱩᱵᱤᱫᱷᱟ ᱵᱮᱥᱤ ᱧᱟᱢᱚᱜᱼᱟ